ᱢᱟᱹᱦᱤᱛ ᱦᱤᱥᱟᱹᱵ ᱚᱱᱠᱟᱱ ᱵᱟᱵᱚᱫ ᱫᱤᱱ ᱫᱚ ᱟᱹᱰᱤ ᱞᱮᱠᱟᱱ ᱜᱮ ᱢᱮᱱᱟᱜᱼᱟ ᱡᱮᱢᱚᱱ ᱯᱚᱱᱫᱨᱚ ᱱᱚᱵᱷᱮᱢᱵᱚᱨ ᱩᱱᱤᱥᱥᱚ ᱯᱚᱪᱟᱛᱛᱳᱨ ᱡᱟᱦᱟᱸ ᱵᱤᱨᱥᱟ ᱢᱩᱱᱰᱟᱣᱟᱜ ᱡᱟᱱᱟᱢ ᱢᱟᱦᱟ ᱛᱟᱦᱮᱸ ᱞᱮᱱᱟ ᱟᱨ ᱯᱟᱸᱪ ᱢᱮ ᱩᱱᱤᱥᱥᱚ ᱯᱟᱸᱪ ᱫᱚ ᱨᱟᱹᱜᱷᱩᱱᱟᱛ ᱯᱚᱱᱰᱤᱛ ᱚᱞ ᱪᱤᱠᱤ ᱜᱩᱨᱩ ᱜᱚᱢᱠᱮᱭᱟᱜ ᱡᱟᱱᱟᱢ ᱢᱟᱦᱟ ᱛᱟᱦᱮᱸ ᱠᱟᱱᱟ ᱟᱨᱦᱚᱸ ᱚᱱᱠᱟ ᱞᱮᱠᱟᱛᱮ ᱡᱚᱭᱯᱟᱞ ᱥᱤᱝ ᱢᱩᱱᱰᱟ ᱛᱤᱱ ᱡᱩᱱ ᱩᱱᱤᱥᱥᱚ ᱛᱤᱱ ᱢᱟᱦᱟᱨᱮ ᱩᱱᱤᱭᱟᱜ ᱦᱚᱸ ᱛᱟᱦᱮᱸ ᱞᱮᱱᱟ ᱟᱨᱚᱭᱤᱡ ᱟᱵᱚ ᱛᱤᱞᱠᱟᱹ ᱵᱟᱵᱟ ᱢᱟᱹᱡᱷᱤ ᱛᱤᱞᱠᱟᱹ ᱩᱱᱤ ᱦᱚᱸ ᱮᱜᱟᱨᱚ ᱛᱟᱹᱨᱤᱠᱷ ᱩᱱᱤᱥ ᱥᱚᱛᱨᱚ ᱥᱚ ᱯᱚᱪᱟᱥ ᱨᱮ ᱛᱟᱦᱮᱱ ᱫᱚᱥᱚᱨᱚᱛᱷ ᱢᱟᱹᱡᱷᱤ ᱡᱟᱦᱟᱸ ᱵᱩᱨᱩᱭ ᱢᱟᱜ ᱯᱷᱟᱠ ᱞᱮᱜ ᱯᱟᱨᱚᱢ ᱞᱮᱫ ᱩᱱᱤ ᱞᱮᱠᱟᱱ ᱛᱮ ᱩᱱᱤ ᱪᱳᱫᱫᱚ ᱡᱩᱱ ᱩᱱᱤᱥᱥᱚ ᱪᱷᱚᱛᱨᱤᱥ ᱥᱟᱞᱨᱮ ᱟᱨᱦᱚᱸ ᱚᱱᱠᱟᱱ ᱛᱤᱥ ᱡᱩᱱ ᱡᱟᱦᱟᱸ ᱥᱤᱫᱷᱩᱼᱠᱟᱹᱱᱦᱩ ᱦᱩᱞ ᱢᱟᱦᱟ ᱢᱮᱱᱛᱮ ᱵᱚ ᱢᱟᱱᱟᱣᱟ ᱚᱱᱟᱦᱚᱸ ᱫᱤᱱ ᱦᱚᱸ ᱛᱟᱦᱮᱸ ᱠᱟᱱ ᱜᱮᱭᱟ ᱟᱨ ᱱᱚᱝᱠᱟᱱ ᱫᱤᱱ ᱨᱮᱜᱮ ᱩᱱᱠᱩ ᱟᱵᱚ ᱨᱮᱱ ᱯᱷᱨᱤᱰᱚᱢ ᱯᱷᱟᱭᱴᱟᱨ ᱫᱮᱥ ᱠᱚ ᱠᱩᱨᱩᱢᱩᱴᱩ ᱠᱚ ᱪᱷᱩᱴᱟᱹᱣ ᱞᱮᱱᱛᱮ ᱟᱠᱚᱣᱟᱜ ᱢᱟᱭᱟᱝ ᱛᱟᱠᱤ ᱞᱤᱸᱜᱤ ᱞᱮᱱᱟ ᱵᱤᱨᱥᱟ ᱢᱩᱱᱰᱟ ᱫᱚᱥᱨᱟ ᱢᱟᱨᱪ ᱨᱮ ᱛᱤᱞᱠᱟᱹ ᱵᱟᱵᱟ ᱛᱤᱞᱠᱟᱹ ᱢᱟᱹᱡᱷᱤ ᱛᱟᱠᱚ ᱯᱷᱩᱞᱳ ᱡᱷᱟᱱᱳ ᱵᱤᱨ ᱵᱤᱨᱥᱟ ᱢᱩᱱᱰᱟ ᱱᱩᱠᱩᱣᱟᱜ ᱜᱚᱲᱚ ᱥᱚᱯᱚᱦᱚᱫ ᱛᱟᱦᱮᱸ ᱞᱮᱱᱟ